ᱦᱟᱹᱠᱩ ᱥᱟᱵ ᱵᱟᱨᱮ ᱛᱮ ᱱᱚᱣᱟ ᱜᱮᱧ ᱞᱟᱹᱭᱮᱫᱟ ᱦᱟᱹᱠᱩ ᱡᱟᱦᱟᱸ ᱟᱵᱚ ᱵᱚᱱ ᱥᱟᱵ ᱠᱚᱣᱟ ᱦᱟᱹᱠᱩ ᱦᱟᱹᱠᱩ ᱥᱟᱵ ᱞᱟᱹᱜᱤᱫ ᱛᱮ ᱟᱹᱰᱤ ᱠᱤᱪᱷᱩ ᱞᱟᱜᱟᱜᱼᱟ ᱦᱮᱸ ᱟᱢ ᱛᱤ ᱛᱮᱦᱚᱢ ᱥᱟᱵ ᱫᱟᱲᱮ ᱟᱠᱚᱭᱟ ᱟᱨᱚ ᱟᱹᱰᱤ ᱠᱤᱪᱷᱩ ᱢᱟᱫᱽᱫᱷᱚᱢ ᱛᱮᱦᱚᱸ ᱟᱵᱚ ᱦᱟᱹᱠᱩ ᱵᱚᱱ ᱥᱟᱵ ᱫᱟᱲᱮᱭᱟᱠᱚᱣᱟ ᱛᱳ ᱦᱟᱹᱠᱩ ᱥᱟᱵ ᱞᱟᱹᱜᱤᱫ ᱫᱚ ᱦᱟᱹᱠᱩ ᱫᱚ ᱢᱤᱫᱴᱟᱝ ᱟᱵᱚ ᱢᱤᱫᱴᱟᱝ ᱟ ᱢᱟᱱᱮ ᱱᱚᱣᱟ ᱫᱚ ᱢᱤᱫᱴᱟᱝ ᱠᱷᱟᱫᱽᱫᱚ ᱞᱮᱠᱟᱱ ᱡᱤᱱᱤᱥ ᱠᱟᱱᱟ ᱦᱟᱹᱠᱩ ᱫᱚ ᱛᱳ ᱟᱵᱚ ᱦᱟᱹᱠᱩ ᱫᱚ ᱡᱟᱦᱟᱸ ᱛᱤᱱᱟᱹᱜ ᱵᱚᱱ ᱥᱟᱵ ᱠᱚᱣᱟ ᱡᱟᱦᱟᱸ ᱛᱤᱱᱟᱜ ᱟᱨᱚ ᱠᱚ ᱩᱱᱠᱩ ᱫᱚ ᱵᱤᱞᱩᱯᱛᱤ ᱪᱟᱵᱟᱜ ᱟᱠᱚ ᱛᱳ ᱦᱟᱹᱠᱩ ᱫᱚ ᱟ ᱟᱵᱚ ᱱᱚᱣᱟ ᱦᱟᱹᱠᱩ ᱫᱚ ᱥᱟᱵ ᱜᱮᱭᱟ ᱵᱚᱱ ᱟᱨ ᱫᱟᱜ ᱡᱟᱹᱲᱤ ᱞᱮᱠᱷᱟᱡ ᱰᱚᱵᱷᱟᱜ ᱠᱚᱨᱮ ᱱᱟᱹᱭ ᱠᱚᱨᱮ ᱜᱟᱰᱟ ᱠᱚᱨᱮᱫ ᱱᱩᱝᱠᱩ ᱦᱟᱹᱠᱩ ᱫᱚᱵᱚᱱ ᱡᱚᱞᱟ ᱠᱚᱨᱮ ᱱᱩᱝᱠᱩ ᱟᱵᱚ ᱦᱟᱹᱠᱩ ᱫᱚᱵᱚ ᱥᱟᱵ ᱠᱚᱣᱟ ᱟᱨ ᱥᱟᱵ ᱥᱟᱵ ᱞᱟᱹᱜᱤᱫ ᱦᱟᱹᱠᱩ ᱥᱟᱵ ᱞᱟᱹᱜᱤᱫ ᱛᱮ ᱟᱵᱚ ᱜᱷᱩᱜᱤ ᱵᱚᱱ ᱵᱮᱵᱚᱦᱟᱨᱟ ᱵᱟᱹᱲᱥᱤ ᱵᱚᱱ ᱵᱮᱵᱚᱦᱟᱨᱟ ᱴᱚᱨᱚᱰᱟᱝ ᱵᱚᱱ ᱵᱮᱵᱚᱦᱟᱨᱟ ᱛᱟᱨᱯᱚᱨᱮ ᱟᱨᱚ ᱢᱚᱥᱟᱨᱤ ᱵᱚᱱ ᱵᱮᱵᱚᱦᱟᱨ ᱜᱮᱭᱟ ᱱᱚᱣᱟ ᱫᱚ ᱦᱟᱹᱠᱩ ᱥᱟᱵ ᱵᱟᱨᱮᱛᱮ ᱱᱚᱣᱟ ᱡᱤᱱᱤᱥ ᱠᱚ ᱯᱨᱳᱭᱡᱚᱱ ᱟᱨ ᱟᱵᱚ ᱟᱹᱰᱤ ᱥᱮᱨᱢᱟ ᱠᱷᱚᱱᱟᱜ ᱜᱮ ᱦᱸᱚᱜᱼᱚᱱᱟ ᱦᱟᱹᱠᱩ ᱥᱟᱵ ᱢᱟᱱᱮ ᱦᱟᱹᱠᱩ ᱵᱚᱱ ᱥᱟᱵ ᱤᱫᱤᱭᱮᱫ ᱠᱚᱣᱟ ᱟᱨ ᱦᱟᱹᱠᱩ ᱥᱟᱵ ᱞᱟᱹᱜᱤᱫ ᱛᱮ ᱟᱵᱚ ᱟᱵᱚ ᱟᱹᱰᱤ ᱠᱤᱪᱷᱩ ᱟᱹᱰᱤ ᱠᱤᱪᱷᱩ ᱡᱤᱱᱤᱥ ᱵᱚᱱ ᱵᱮᱵᱚᱦᱟᱨᱟ ᱵᱮᱵᱚᱦᱟᱨ ᱞᱟᱹᱜᱤᱫ ᱛᱮ ᱟᱨ ᱱᱚᱣᱟ ᱫᱚ ᱦᱟᱹᱞᱤ ᱥᱮᱨᱢᱟ ᱡᱟᱦᱟᱸ ᱢᱟᱱᱮ ᱠᱷᱚᱨᱟ ᱠᱮᱫᱟᱭ ᱛᱳ ᱟᱹᱰᱤ ᱢᱟᱱᱮ ᱠᱷᱚᱨᱟ ᱯᱚᱨᱮ ᱠᱷᱚᱨᱟ ᱯᱚᱨᱮ ᱦᱟᱹᱠᱩ ᱫᱚ ᱟᱹᱰᱤ ᱦᱟᱹᱠᱩ ᱫᱚ ᱰᱚᱵᱷᱟᱜ ᱨᱮᱦᱚᱸ ᱵᱟᱝ ᱠᱚ ᱛᱟᱦᱮᱸᱭᱮᱱᱟ ᱟᱨ ᱪᱟᱥ ᱵᱟᱥ ᱦᱚᱸ ᱥᱮ ᱨᱚᱠᱚᱢ ᱵᱷᱟᱜᱮ ᱵᱟᱝ ᱦᱩᱭ ᱟᱠᱟᱱᱟ ᱛᱳ ᱱᱚᱜᱼᱱᱟ ᱠᱷᱚᱨᱟ ᱦᱚᱛᱮᱫ ᱛᱮ ᱦᱟᱹᱠᱩ ᱠᱚ ᱟᱹᱰᱤ ᱠᱚ ᱵᱤᱞᱩᱯᱛᱤ ᱪᱟᱵᱟᱜ ᱠᱟᱱᱟ ᱛᱳ ᱱᱚᱜᱼᱱᱟ ᱦᱟᱹᱠᱩ ᱡᱟᱦᱟᱸ ᱵᱚᱱ ᱥᱟᱵᱽ ᱮᱫ ᱠᱚᱣᱟ ᱦᱚᱸᱜᱼᱱᱟ ᱟᱥᱛᱮ ᱟᱥᱛᱮ ᱫᱷᱤᱨᱮ ᱫᱷᱤᱨᱮ ᱱᱚᱣᱟ ᱡᱤᱱᱤᱥᱴᱟ ᱦᱟᱹᱞᱤ ᱥᱮᱨᱢᱟ ᱜᱮ ᱯᱩᱨᱟᱹ ᱯᱩᱨᱤ ᱟᱹᱰᱤ ᱟᱹᱰᱤ ᱠᱚᱢᱮᱱᱟ ᱠᱟᱨᱚᱱ ᱢᱟᱱᱮ ᱢᱟᱱᱮ ᱠᱷᱚᱨᱟ ᱞᱮᱠᱷᱟᱡ ᱫᱚ ᱦᱟᱹᱠᱩ ᱠᱚᱦᱚᱸᱵᱟᱝ ᱠᱚ ᱛᱟᱦᱮᱱᱟ ᱵᱟᱝ ᱰᱚᱵᱷᱟᱜ ᱨᱮᱠᱚ ᱛᱟᱦᱮᱱᱟ ᱵᱟᱝ ᱡᱚᱞᱟ ᱠᱚᱨᱮᱫ ᱠᱚ ᱛᱟᱦᱮᱱᱟ ᱵᱟᱝ ᱡᱟᱦᱟ ᱨᱮᱜᱮ ᱟᱵᱚ ᱫᱚ ᱦᱟᱹᱠᱩ ᱫᱚ ᱟᱹᱰᱤ ᱜᱮ ᱵᱤᱞᱩᱯᱛᱤ ᱟᱥᱛᱮ ᱟᱥᱛᱮ ᱟᱥᱛᱮ ᱟᱥᱛᱮ ᱚᱱᱟ ᱡᱤᱱᱤᱥᱴᱟ ᱢᱟᱱᱮ ᱥᱟᱵ ᱨᱮᱱᱟᱜ ᱡᱤᱱᱤᱥᱴᱟ ᱡᱟᱦᱟᱸ ᱵᱮᱵᱚᱦᱟᱨᱟᱵᱚᱱ ᱡᱟᱦᱟᱸ ᱡᱤᱱᱤᱥᱴᱟ ᱛᱮᱵᱚᱱ ᱥᱟᱵ ᱠᱚᱣᱟ ᱚᱱᱟ ᱡᱤᱱᱤᱥᱴᱟ ᱫᱷᱤᱨᱮ ᱫᱷᱤᱨᱮ ᱫᱷᱤᱨᱮ ᱫᱷᱤᱨᱮ ᱚᱱᱟ ᱫᱚ ᱵᱤᱞᱩᱯᱛᱤ ᱪᱟᱵᱟᱜ ᱠᱟᱱᱟ ᱛᱳ ᱱᱚᱣᱟ ᱡᱤᱱᱤᱥᱴᱟ ᱪᱤᱠᱟᱹᱛᱮᱵᱚᱱ ᱥᱟᱵ ᱫᱚᱦᱚᱭᱟ ᱱᱚᱣᱟ ᱡᱤᱱᱤᱥᱴᱟ ᱱᱚᱝᱠᱟ ᱠᱟᱛᱮ ᱜᱮᱵᱚᱱ ᱥᱟᱵ ᱫᱚᱦᱚᱭᱟ ᱡᱮ ᱦᱟᱹᱠᱩ ᱡᱩᱫᱤ ᱥᱮᱨᱢᱟ ᱡᱟᱹᱲᱤ ᱨᱮ ᱡᱩᱫᱤ ᱫᱟᱜ ᱵᱟᱭ ᱡᱟᱹᱲᱤᱭᱟ ᱛᱟᱦᱚᱞᱮ ᱟᱵᱚ ᱱᱚᱣᱟ ᱫᱚᱵᱚᱱ ᱢᱤᱫᱴᱟᱝ ᱰᱚᱵᱷᱟᱜ ᱠᱟᱛᱮ ᱚᱱᱟ ᱡᱚᱞᱟᱥ ᱢᱤᱫᱴᱟᱝ ᱰᱚᱵᱷᱟᱜ ᱠᱟᱛᱮᱫ ᱚᱱᱟ ᱨᱮ ᱦᱟᱹᱠᱩ ᱵᱚᱱ ᱪᱟᱥ ᱫᱟᱲᱮᱭᱟᱠᱚᱭᱟ ᱟᱨ ᱚᱸᱰᱮ ᱦᱟᱹᱠᱩ ᱪᱟᱥ ᱞᱮᱠᱷᱟᱱ ᱟᱵᱚ ᱚᱱᱟ ᱡᱤᱱᱤᱥᱴᱟ ᱵᱚᱱ ᱟᱵᱚ ᱚᱱᱟ ᱵᱮᱵᱚᱦᱟᱨ ᱡᱟᱦᱟᱸ ᱦᱟᱹᱠᱩ ᱥᱟᱵ ᱡᱤᱱᱤᱥ ᱚᱱᱟ ᱵᱮᱵᱚᱦᱟᱨ ᱫᱚ ᱟᱵᱚ ᱚᱱᱟ ᱡᱤᱱᱤᱥᱴᱟ ᱵᱚᱱ ᱫᱚᱦᱚ ᱫᱟᱲᱮᱭᱟᱜᱼᱟ ᱛᱟᱦᱚᱞᱮ ᱚᱱᱟ ᱡᱤᱱᱤᱥ ᱫᱚ ᱵᱟᱝ ᱵᱤᱞᱩᱯᱛᱤᱜᱼᱟ ᱡᱚᱛᱚ ᱦᱚᱲ ᱟᱵᱚ ᱡᱩᱫᱤ ᱢᱤᱫᱴᱟᱝ ᱦᱟᱹᱠᱩ ᱥᱟᱵ ᱨᱮᱱᱟᱜ ᱡᱚᱛᱚ ᱢᱤᱫᱴᱟᱝ ᱡᱚᱞᱟᱥᱚᱭ ᱠᱚᱵᱚᱱ ᱛᱳᱭᱨᱤᱭᱟ ᱵᱟᱴ ᱚᱱᱟ ᱡᱤᱱᱤᱥᱴᱟ ᱛᱟᱲᱟᱛᱟᱹᱲᱤ ᱫᱚ ᱵᱟᱝ ᱵᱤᱞᱩᱯᱛᱤᱜᱼᱟ ᱛᱳ ᱚᱱᱟ ᱡᱤᱱᱤᱥ ᱜᱮ ᱟᱵᱚ ᱱᱚᱜᱼᱱᱟ ᱫᱚᱦᱚᱭ ᱦᱩᱭᱩᱜ ᱛᱟᱵᱚᱱᱟ ᱛᱟᱦᱚᱞᱮ ᱱᱚᱜᱼᱱᱟ ᱡᱟᱦᱟᱸ ᱦᱟᱹᱠᱩ ᱥᱟᱵ ᱨᱮᱱᱟᱜ ᱱᱚᱜᱼᱱᱟ ᱟᱵᱚ ᱚᱱᱟ ᱡᱤᱱᱤᱥ ᱜᱩᱞᱟᱹ ᱵᱟᱝ ᱵᱤᱞᱩᱯᱛᱤᱜᱼᱟ